ᱦᱮᱸ ᱱᱤᱛᱚᱜ ᱡᱩᱫᱤ ᱟᱵᱚ ᱯᱩᱨᱩᱞᱤᱭᱟᱹ ᱡᱮᱞᱟ ᱨᱮᱱᱟᱜ ᱟᱡᱳᱫᱤᱭᱟᱹᱨᱮ ᱡᱟᱦᱟᱸ ᱯᱩᱨᱩᱞᱤᱭᱟᱹ ᱯᱟᱢᱯ ᱮᱥᱴᱳᱨᱮᱡᱽ ᱯᱨᱚᱡᱮᱠᱴ ᱡᱟᱦᱟᱸ ᱢᱮᱱᱟᱜᱼᱟ ᱱᱚᱣᱟ ᱫᱚ ᱢᱮᱱ ᱜᱟᱱᱚᱜᱼᱟ ᱟᱹᱰᱤ ᱢᱟᱨᱟᱝ ᱜᱮ ᱢᱤᱫᱴᱟᱱ ᱯᱨᱚᱡᱮᱠᱴ ᱠᱟᱱᱟ ᱱᱚᱣᱟ ᱯᱨᱚᱡᱮᱠᱴ ᱠᱷᱟᱹᱛᱤᱨ ᱛᱮ ᱟᱭᱢᱟ ᱦᱚᱲ ᱠᱚ ᱟᱹᱥᱩᱞᱚᱜ ᱠᱟᱱᱟ ᱡᱟᱦᱟᱸᱭ ᱫᱚ ᱱᱚᱣᱟ ᱡᱟᱦᱟᱸᱭ ᱦᱟᱛᱟᱣ ᱠᱟᱫᱟ ᱡᱟᱦᱟᱸᱭ ᱯᱨᱚᱡᱮᱠᱴ ᱮ ᱪᱟᱞᱟᱣ ᱮᱫᱟ ᱩᱱᱤ ᱫᱚ ᱱᱤᱡᱮ ᱛᱚ ᱟᱭᱟᱜ ᱢᱩᱱᱟᱯᱷᱟ ᱦᱩᱭᱩᱜ ᱠᱟᱱ ᱜᱮᱭᱟ ᱥᱟᱶ ᱥᱟᱶᱛᱮ ᱱᱚᱣᱟ ᱚᱸᱰᱮ ᱡᱟᱦᱟᱸᱭ ᱠᱟᱹᱢᱤ ᱞᱟᱹᱜᱤᱫ ᱦᱚᱲᱮ ᱫᱚᱦᱚ ᱟᱠᱟᱫ ᱠᱚᱣᱟ ᱱᱚᱣᱟ ᱟᱹᱛᱩ ᱥᱩᱨ ᱥᱩᱯᱩᱨ ᱨᱮᱱ ᱡᱟᱦᱟᱸᱭ ᱫᱚ ᱚᱱᱟ ᱫᱮᱠᱷ ᱵᱷᱟᱞ ᱞᱟᱹᱜᱤᱫ ᱥᱤᱠᱩᱨᱤᱴᱤ ᱢᱮᱱᱟᱜ ᱠᱚᱣᱟ ᱥᱮ ᱵᱷᱤᱛᱤᱨ ᱨᱮ ᱚᱯᱟᱨᱮᱴᱟᱨ ᱠᱚ ᱢᱮᱱᱟᱜ ᱠᱚᱣᱟ ᱩᱱᱠᱩ ᱦᱚᱸ ᱟᱹᱰᱤᱜᱟᱱ ᱢᱟᱱᱮ ᱪᱮᱫ ᱩᱱᱠᱩᱣᱟᱜ ᱦᱚᱸ ᱫᱤᱱ ᱠᱟᱞ ᱪᱟᱞᱟᱜ ᱠᱟᱱᱟ ᱚᱱᱟ ᱠᱟᱹᱢᱤ ᱢᱟᱫᱽᱫᱷᱚᱢᱛᱮ ᱢᱮᱱᱠᱷᱟᱱ ᱱᱚᱣᱟ ᱥᱟᱶᱛᱮ ᱢᱤᱫᱴᱟᱱ ᱱᱚᱣᱟ ᱨᱮᱱᱟᱜ ᱪᱮᱫ ᱤᱧ ᱢᱮᱱᱟ ᱵᱟᱹᱲᱤᱡ ᱫᱤᱠ ᱫᱚ ᱱᱤᱭᱟᱹᱜᱮ ᱦᱩᱭᱩᱜ ᱠᱟᱱᱟ ᱡᱮ ᱱᱚᱸᱰᱮ ᱠᱷᱚᱱᱟᱜ ᱡᱟᱦᱟᱸ ᱡᱚᱞᱚ ᱵᱤᱫᱽᱫᱩᱛ ᱢᱮᱱᱟᱜ ᱠᱟᱫᱟ ᱡᱚᱞᱚᱵᱤᱫᱽᱫᱩᱛ ᱨᱮᱱᱟᱜ ᱱᱩᱱᱟᱹᱜ ᱯᱷᱟᱱ ᱱᱚᱸᱰᱮᱨᱮᱱ ᱦᱚᱲ ᱡᱟᱦᱟᱸᱭ ᱫᱚ ᱱᱚᱣᱟ ᱡᱟᱭᱜᱟ ᱱᱤᱡᱮ ᱠᱚ ᱟᱠᱷᱨᱤᱧ ᱠᱟᱫᱟ ᱥᱮ ᱱᱚᱣᱟ ᱡᱟᱭᱜᱟ ᱥᱩᱨ ᱥᱩᱯᱩᱨ ᱨᱮᱱ ᱦᱚᱲ ᱱᱚᱣᱟ ᱨᱮᱱᱟᱜ ᱟᱠᱚ ᱱᱚᱣᱟ ᱨᱮᱱᱟᱜ ᱧᱟᱢ ᱯᱷᱟᱭᱫᱟ ᱧᱟᱢ ᱨᱮᱱᱟᱜ ᱞᱟᱹᱠᱛᱤ ᱱᱩᱠᱩ ᱠᱤᱱᱛᱩ ᱱᱚᱣᱟ ᱯᱷᱟᱭᱫᱟ ᱵᱟᱝᱠᱚ ᱧᱟᱢ ᱠᱟᱫᱟ ᱱᱚᱣᱟ ᱦᱚᱸ ᱠᱤᱱᱛᱩ ᱢᱤᱫᱴᱮᱱ ᱧᱟᱢ ᱨᱮᱱᱟᱜ ᱞᱟᱹᱠᱛᱤ ᱠᱟᱱᱟ ᱡᱮᱦᱮᱛᱩ ᱱᱚᱸᱰᱮ ᱠᱷᱚᱱᱟᱜ ᱡᱚᱞᱚᱵᱤᱫᱽᱫᱩᱛ ᱵᱮᱱᱟᱜ ᱠᱟᱱᱟ ᱵᱟᱦᱨᱮ ᱞᱟᱹᱜᱤᱫ ᱢᱮᱱᱠᱷᱟᱱ ᱱᱚᱣᱟ ᱡᱚᱞᱚ ᱵᱤᱫᱽᱫᱩᱛ ᱡᱩᱫᱤ ᱥᱩᱨ ᱥᱩᱯᱩᱨ ᱨᱮᱱ ᱦᱚᱲ ᱠᱚ ᱧᱟᱢ ᱠᱟᱜ ᱠᱮᱭᱟ ᱛᱟᱦᱚᱞᱮ ᱟᱹᱰᱤ ᱵᱮᱴᱟᱨ ᱠᱚᱜᱼᱟ ᱠᱟᱨᱚᱱ ᱥᱟᱱᱟᱢ ᱱᱤᱡᱮ ᱦᱚᱲ ᱜᱮᱵᱚᱱ ᱟᱥᱚᱜᱼᱟ ᱡᱮ ᱤᱧᱟᱹᱜ ᱥᱩᱨ ᱨᱮ ᱡᱟᱦᱟᱸ ᱢᱮᱱᱟᱜᱼᱟ ᱡᱟᱦᱟᱸ ᱡᱤᱱᱤᱥ ᱠᱚ ᱢᱮᱱᱟᱜ ᱛᱟᱞᱮᱭᱟ ᱱᱚᱣᱟ ᱨᱮᱱᱟᱜ ᱞᱟᱵᱷᱚᱵᱟᱱ ᱡᱩᱫᱤ ᱟᱞᱮ ᱦᱚᱸᱞᱮ ᱦᱩᱭ ᱫᱟᱲᱮᱭᱟᱜ ᱠᱮᱭᱟ ᱟᱹᱰᱤᱜᱮ ᱱᱟᱯᱟᱭ ᱠᱚᱜᱼᱟ ᱛᱟᱪᱷᱟᱲᱟ ᱚᱸᱰᱮ ᱡᱟᱦᱟᱸ ᱯᱩᱨᱩᱞᱤᱭᱟ ᱯᱟᱢᱯ ᱥᱴᱳᱨᱮᱡ ᱯᱨᱚᱡᱮᱠᱴ ᱯᱤᱯᱤ ᱮᱥᱯᱤ ᱟᱯᱟᱨ ᱰᱮᱢ ᱨᱮ ᱦᱩᱭ ᱠᱟᱱᱟ ᱚᱸᱰᱮ ᱵᱚᱪᱷᱚᱨ ᱨᱮ ᱟᱹᱰᱤ ᱜᱚᱴᱟᱝ ᱫᱮᱥ ᱵᱤᱫᱮᱥ ᱨᱮᱱ ᱦᱚᱲ ᱚᱸᱰᱮ ᱯᱤᱠᱱᱤᱠ ᱢᱮᱱ ᱛᱮᱠᱚ ᱦᱤᱡᱩᱜ ᱠᱟᱱᱟ ᱟᱨ ᱩᱱᱠᱩ ᱦᱟᱱᱟ ᱱᱚᱣᱟ ᱱᱟᱱᱟ ᱨᱚᱠᱚᱢ ᱱᱚᱝᱨᱟ ᱜᱮ ᱠᱚ ᱯᱷᱮᱞᱟ ᱦᱚᱴᱚ ᱠᱟᱜ ᱠᱟᱱᱟ ᱡᱮᱢᱚᱱ ᱛᱷᱟᱨᱢᱳᱠᱚᱞ ᱯᱞᱟᱥᱴᱤᱠ ᱟᱨᱚ ᱮᱢᱟᱱ ᱛᱮᱭᱟᱜ ᱵᱳᱛᱚᱞ ᱯᱟᱹᱣᱨᱟᱹ ᱵᱳᱛᱚᱞ ᱦᱟᱱᱟ ᱱᱚᱣᱟ ᱚᱸᱰᱮ ᱠᱚ ᱜᱤᱰᱤ ᱦᱚᱴᱚ ᱠᱟᱜ ᱠᱟᱱᱟ ᱡᱟᱦᱟᱸ ᱫᱚ ᱟᱡᱳᱫᱤᱭᱟᱹ ᱵᱩᱨᱩ ᱨᱮᱱ ᱦᱚᱲ ᱠᱷᱮᱛᱨᱮ ᱥᱮ ᱡᱟᱦᱟᱸ ᱨᱮᱱ ᱦᱚᱲ ᱠᱷᱮᱛᱨᱮ ᱜᱮ ᱚᱱᱟ ᱯᱚᱨᱤᱵᱮᱥ ᱫᱩᱥᱚᱱ ᱫᱚ ᱠᱤᱱᱛᱩ ᱟᱹᱰᱤ ᱵᱟᱹᱲᱤᱡ ᱡᱤᱱᱤᱥ ᱠᱟᱱᱟ ᱱᱚᱣᱟ ᱠᱷᱚᱱᱟᱜ ᱥᱟᱦᱟᱨᱮ ᱛᱟᱦᱮᱱ ᱞᱟᱹᱜᱤᱫ ᱛᱮ ᱢᱤᱫᱴᱟᱱ ᱴᱤᱢ ᱵᱮᱱᱟᱣ ᱦᱩᱭᱩᱜᱼᱟ ᱡᱟᱦᱟᱸ ᱴᱤᱢ ᱫᱚ ᱠᱤᱱᱛᱩ ᱚᱱᱟᱠᱚ ᱥᱟᱯᱷᱟ ᱨᱮᱱᱟᱜ ᱠᱚ ᱠᱟᱹᱢᱤᱭᱟ ᱡᱩᱫᱤ ᱡᱟᱦᱟᱸ ᱚᱱᱟ ᱚᱱᱟ ᱯᱤᱯᱤ ᱮᱥᱯᱤ ᱪᱟᱞᱟᱣ ᱮᱫᱟᱭ ᱩᱱᱤᱜᱮ ᱡᱩᱫᱤ ᱚᱱᱟ ᱤᱫᱤ ᱠᱟᱛᱮᱫ ᱦᱚᱲᱮ ᱫᱚᱦᱚ ᱠᱚᱣᱟ ᱟᱨ ᱟᱭᱟᱜ ᱮᱞᱟᱠᱟ ᱪᱮᱫ ᱞᱮᱠᱟ ᱠᱟᱛᱮᱫ ᱩᱱᱠᱩ ᱯᱚᱨᱤᱥᱠᱟᱨᱟ ᱮ ᱫᱚᱦᱚ ᱦᱚᱪᱚ ᱠᱚᱣᱟ ᱚᱱᱟ ᱤᱫᱤ ᱠᱟᱛᱮᱫ ᱡᱩᱫᱤ ᱩᱱᱤ ᱢᱤᱫᱴᱟᱱ ᱴᱤᱢᱮ ᱵᱮᱱᱟᱣᱟ ᱛᱟᱦᱚᱞᱮ ᱠᱷᱟᱱᱫᱚ ᱚᱸᱰᱮ ᱟᱨ ᱢᱤᱫᱴᱟᱱ ᱯᱷᱟᱭᱫᱟ ᱱᱤᱭᱟᱹᱜᱮ ᱦᱩᱭᱩᱜᱼᱟ ᱡᱮ ᱚᱱᱟ ᱥᱟᱶᱛᱮ ᱟᱨᱚ ᱠᱤᱪᱷᱩ ᱦᱚᱲᱟᱜ ᱟᱠᱚᱣᱟᱜ ᱠᱚᱨᱢᱚ ᱥᱚᱝᱥᱛᱷᱟᱱ ᱠᱚ ᱧᱟᱢᱟ ᱥᱟᱶᱛᱮ ᱚᱱᱟ ᱮᱨᱤᱭᱟ ᱟᱥᱮ ᱯᱟᱥᱮ ᱨᱮᱱᱟᱜ ᱡᱟᱭᱜᱟ ᱛᱮᱫ ᱡᱟᱦᱟᱸ ᱠᱚᱨᱮᱫ ᱫᱷᱩᱥᱚᱱᱚᱜ ᱠᱟᱱᱟ ᱚᱱᱟᱠᱚ ᱮᱱᱤᱴᱟᱭᱤᱢ ᱠᱞᱤᱱ ᱛᱟᱦᱮᱱᱟ ᱦᱤᱡᱩᱜ ᱨᱮ ᱥᱮᱱᱚᱜ ᱨᱮ ᱚᱱᱛᱮ ᱨᱮᱱ ᱡᱟᱦᱟᱸ ᱛᱤᱱᱟᱹᱜ ᱜᱮ ᱢᱮᱱᱟᱜ ᱠᱚᱣᱟ ᱯᱚᱨᱡᱚᱴᱚᱠ ᱠᱚᱠᱚ ᱦᱤᱡᱩᱜᱼᱟ ᱩᱱᱠᱩ ᱦᱚᱸ ᱧᱮᱞ ᱠᱟᱛᱮᱫ ᱟᱹᱰᱤ ᱵᱮᱥ ᱠᱚ ᱵᱩᱡᱷᱟᱹᱣᱟ ᱵᱟᱝᱢᱟ ᱟᱹᱰᱤ ᱠᱞᱤᱱ ᱢᱮᱱᱟᱜᱼᱟ ᱱᱚᱣᱟ ᱡᱟᱭᱜᱟ ᱫᱚ ᱟᱹᱰᱤ ᱵᱷᱟᱹᱜᱤ ᱡᱟᱭᱜᱟ ᱛᱚ